ᱟᱵᱚᱭᱟᱜ ᱪᱷᱚᱴᱤ ᱨᱤᱛᱩ ᱦᱮᱱᱟᱜ ᱛᱟᱵᱚᱱᱟ ᱟᱭᱢᱟ ᱞᱮᱠᱟᱱ ᱨᱤᱛᱩ ᱪᱮᱛᱟᱱ ᱨᱮ ᱵᱷᱚᱨᱥ ᱞᱮᱠᱟᱛᱮ ᱫᱟᱨᱮ ᱠᱚ ᱞᱟᱹᱜᱤᱫ ᱤᱧᱟᱹᱜ ᱫᱤᱥ ᱦᱩᱫᱤᱥ ᱮᱢ ᱫᱚ ᱦᱩᱭᱩᱜ ᱠᱟᱱᱟ ᱫᱟᱨᱮ ᱠᱚᱫᱚ ᱥᱚᱴᱷᱤᱠ ᱥᱚᱢᱚᱭ ᱨᱮ ᱨᱚᱦᱚᱭ ᱜᱮ ᱵᱷᱟᱞᱮᱭᱟ ᱡᱮᱢᱚᱱ ᱥᱚᱨᱚᱛ ᱠᱟᱞ ᱥᱮ ᱵᱚᱨᱥᱟ ᱠᱟᱞ ᱨᱮ ᱦᱳᱲᱳ ᱠᱚᱵᱚ ᱨᱚᱦᱚᱭᱟ ᱱᱚᱝᱠᱟ ᱜᱮ ᱵᱚᱨᱥᱟ ᱠᱟᱞ ᱥᱚᱨᱚᱛ ᱠᱟᱞ ᱩᱱ ᱥᱚᱢᱚᱭ ᱡᱚᱫᱤ ᱫᱟᱨᱮᱢ ᱨᱚᱦᱚᱭᱟ ᱫᱟᱜ ᱦᱚᱭ ᱧᱟᱢᱟ ᱟᱨ ᱦᱩᱭ ᱦᱚᱸ ᱦᱩᱭᱩᱜᱼᱟ ᱟᱨ ᱡᱩᱫᱤ ᱜᱤᱨᱥᱚ ᱠᱟᱞ ᱥᱮᱡ ᱮᱢ ᱨᱚᱦᱚᱭᱟ ᱮᱰᱮᱠᱷᱟᱱ ᱫᱟᱜ ᱨᱮᱭᱟᱜ ᱚᱵᱷᱟᱵ ᱦᱚᱸ ᱦᱩᱭ ᱫᱟᱲᱮᱭᱟᱜᱼᱟ ᱥᱮ ᱥᱤᱛᱩᱝ ᱛᱮᱦᱚᱸ ᱵᱟᱝ ᱵᱟᱧᱪᱟᱣ ᱫᱟᱲᱮᱭᱟᱜᱼᱟ ᱛᱚ ᱫᱟᱨᱮ ᱠᱚ ᱨᱚᱦᱚᱭ ᱞᱟᱹᱜᱤᱫ ᱫᱚ ᱵᱚᱨᱥᱟ ᱠᱟᱞ ᱥᱚᱨᱚᱛ ᱠᱟᱞ ᱦᱮᱢᱚᱱᱛᱚ ᱠᱟᱞ ᱱᱤᱭᱟᱹ ᱨᱤᱛᱩ ᱠᱚᱨᱮ ᱜᱮ ᱨᱚᱦᱚᱭ ᱵᱷᱟᱞᱮᱭᱟ